ᱟᱢ ᱟᱵᱚᱦᱟᱣᱟ ᱵᱤᱫᱽ ᱠᱷᱚᱱᱮᱢ ᱞᱟᱹᱭᱮᱫᱟ ᱚᱻ ᱤᱧᱫᱚ ᱢᱚᱞᱞᱤᱠᱟ ᱢᱟᱱᱰᱤ ᱤᱧᱟᱹᱜ ᱧᱩᱛᱩᱢ ᱫᱚ ᱥᱟᱬᱮᱥ ᱱᱤᱭᱮᱧ ᱯᱟᱲᱦᱟᱜ ᱡᱟᱱ ᱜᱮᱭᱟ ᱟᱨᱠᱤ ᱟᱫᱚ ᱛᱷᱚᱲᱟ ᱜᱟᱱ ᱢᱤᱫᱴᱟᱝ ᱵᱟᱨᱭᱟ ᱠᱩᱠᱞᱤ ᱛᱟᱦᱮᱸ ᱞᱮᱱ ᱛᱤᱧᱟᱹ ᱢᱮᱱ ᱤᱫᱟᱹᱧ ᱜᱚᱝᱠᱮ ᱱᱮᱛᱟᱨ ᱫᱚ ᱪᱮᱫ ᱞᱮᱠᱟ ᱢᱟᱱᱮ ᱟᱵᱚᱦᱟᱣᱟ ᱪᱮᱫᱠᱟ ᱯᱚᱨᱤᱵᱚᱨᱛᱚᱱᱚᱜ ᱠᱟᱱᱟ ᱥᱮ ᱪᱤᱠᱟᱹ ᱪᱤᱠᱟᱹᱛᱮ ᱦᱩᱭᱩᱜ ᱠᱟᱱᱟ ᱟᱨᱠᱤ ᱪᱮᱫᱠᱟ ᱛᱟᱦᱮᱱ ᱠᱟᱱᱟ ᱦᱮᱸ ᱦᱮᱸᱦᱮᱸ

ᱦᱮᱸ ᱦᱮᱸ ᱦᱮᱸ

ᱚᱻ ᱟᱫᱚ ᱱᱚᱣᱟ ᱡᱮ ᱪᱤᱠᱟᱹᱛᱮ ᱟᱨᱠᱤ ᱢᱟᱱᱮ ᱧᱮᱞᱚᱜ ᱠᱟᱱᱟ ᱡᱮ ᱱᱮᱛᱟᱨ ᱵᱟᱭ ᱵᱟᱭ ᱫᱟᱜ ᱮᱫᱟ ᱟᱨᱠᱤ ᱥᱮᱨᱚᱠᱚᱢ ᱪᱟᱥ ᱠᱚ ᱥᱮᱨᱚᱠᱚᱢ ᱵᱟᱝ ᱦᱩᱭᱩᱜ ᱠᱟᱱᱟ ᱟᱫᱚ ᱱᱤᱭᱟᱹ ᱫᱚ ᱱᱚᱣᱟ ᱠᱚ ᱠᱷᱟᱹᱛᱤᱨ ᱜᱮ ᱦᱩᱭᱩᱜ ᱠᱟᱱᱟ ᱛᱟᱦᱚᱞᱮ

ᱢᱮᱱ ᱫᱟᱹᱧ ᱜᱚᱝᱠᱮ ᱛᱟᱦᱚᱞᱮ ᱪᱮᱫ ᱠᱚᱵᱚᱱ ᱪᱤᱠᱟᱹ ᱞᱮᱠᱷᱟᱱ ᱱᱚᱣᱟ ᱠᱚ ᱢᱟᱱᱮ ᱢᱟᱱᱮ ᱯᱚᱨᱤ ᱢᱟᱱᱮ ᱴᱷᱤᱠ ᱴᱷᱟᱠᱮ ᱫᱟᱜᱟ ᱟᱨᱠᱤ

ᱦᱮᱸ ᱦᱮᱸ ᱦᱮᱸ ᱦᱮᱸ

ᱦᱮᱸ ᱦᱮᱸ

ᱦᱮᱸ ᱴᱷᱤᱠ ᱜᱮᱭᱟ ᱜᱚᱝᱠᱮ ᱵᱩᱡᱷᱟᱹᱣ ᱠᱤᱫᱟᱹᱧ ᱛᱟᱦᱚᱞᱮ ᱟᱹᱰᱤ ᱟᱹᱰᱤ ᱥᱟᱨᱦᱟᱣ ᱜᱚᱝᱠᱮ ᱞᱟᱹᱭ ᱞᱟᱹᱜᱤᱫ ᱦᱮᱸ ᱦᱮᱸ ᱟᱨᱚ ᱫᱚᱨᱠᱟᱨ ᱛᱟᱦᱮᱱ ᱠᱷᱟᱱ ᱦᱸᱟᱜ ᱜᱚᱞᱯᱚ ᱦᱩᱭᱩᱜᱼᱟ ᱨᱚᱲ ᱦᱩᱭᱩᱜᱼᱟ ᱯᱷᱳᱱ ᱦᱩᱭᱩᱜᱼᱟ ᱦᱮᱸ ᱦᱮᱸ